ᱦᱮᱸ ᱟᱪᱪᱷᱟ ᱢᱟ ᱞᱟᱹᱭ ᱵᱮᱱ ᱪᱮᱫ ᱵᱮᱱ ᱢᱮᱱ ᱚᱪᱚᱭᱮᱫᱟ ᱦᱮᱸ ᱦᱮᱸ ᱤᱧ ᱫᱚ ᱫᱩᱨᱜᱟᱯᱩᱨ ᱤᱥᱴᱤᱞ ᱯᱮᱞᱟᱱ ᱡᱟᱦᱟᱸ ᱠᱚ ᱢᱮᱛᱟᱜ ᱠᱟᱱᱟ ᱥᱮᱞ ᱤᱥᱴᱤᱞ ᱳᱛᱷᱟᱨᱤᱴᱤ ᱚᱯᱷ ᱤᱱᱰᱤᱭᱟ ᱞᱤᱢᱤᱴᱮᱰ ᱚᱸᱰᱮᱞᱤᱧ ᱪᱟᱹᱠᱨᱤ ᱠᱟᱱ ᱛᱟᱦᱮᱸᱫ ᱥᱮ ᱠᱟᱹᱢᱤ ᱠᱟᱱ ᱛᱟᱦᱮᱸᱫ ᱞᱤᱧ ᱟᱹᱞᱤᱧ ᱫᱚᱞᱤᱧ ᱮᱦᱚᱵ ᱟᱠᱟᱫᱟ ᱪᱟᱠᱨᱤ ᱜᱮᱞ ᱟᱨᱮ ᱮᱭᱟᱭ ᱩᱱᱤᱥᱥᱚ ᱪᱩᱭᱟᱛᱛᱳᱨ ᱥᱟᱞ ᱨᱮ ᱟᱹᱞᱤᱧᱟᱜ ᱜᱷᱟᱨᱚᱸᱡᱽ ᱨᱮᱫᱚ ᱢᱮᱱᱟᱜ ᱞᱮᱭᱟ ᱟᱹᱞᱤᱧ ᱵᱟᱨ ᱦᱚᱲ ᱥᱟᱢᱤ ᱤᱥᱛᱨᱤ ᱵᱟᱨᱭᱟ ᱠᱚᱲᱟ ᱜᱤᱫᱽᱨᱟᱹ ᱢᱤᱫᱴᱤᱱ ᱠᱩᱲᱤ ᱜᱤᱫᱽᱨᱟᱹ ᱢᱟᱨᱟᱝ ᱠᱚᱲᱟ ᱨᱮᱱ ᱵᱟᱨᱭᱟ ᱠᱩᱲᱤ ᱜᱤᱫᱽᱨᱟᱹ ᱦᱩᱰᱤᱧ ᱠᱚᱲᱟ ᱨᱮᱱ ᱢᱤᱫᱴᱤᱱ ᱠᱚᱲᱟ ᱢᱤᱫᱴᱤᱡ ᱠᱩᱲᱤ ᱜᱤᱫᱽᱨᱟᱹ ᱱᱚᱜᱼᱚᱭ ᱱᱤᱱᱟᱹᱜ ᱛᱟᱞᱮ ᱟᱞᱮᱭᱟᱜ ᱯᱷᱮᱢᱤᱞᱤ ᱨᱮᱱᱟᱜ ᱰᱟᱴᱟ ᱫᱚ ᱢᱟᱲᱟᱝ ᱛᱮᱫᱚ ᱪᱩᱭᱟᱛᱛᱳᱨ ᱥᱟᱞ ᱢᱟᱲᱟᱝ ᱨᱮ ᱫᱚ ᱥᱟᱨᱵᱷᱤᱥ ᱞᱮᱫᱟᱞᱤᱧ ᱰᱮᱞᱤ ᱳᱭ ᱦᱤᱥᱟᱹᱵᱽ ᱛᱮ ᱠᱟᱨᱠᱷᱟᱱᱟ ᱨᱮᱜᱮ ᱰᱮᱞᱤ ᱳᱭ ᱦᱤᱥᱟᱹᱵᱽ ᱛᱮ ᱪᱷᱚ ᱢᱟᱥ ᱞᱤᱧ ᱠᱟᱹᱢᱤ ᱞᱮᱫᱟ ᱛᱟᱨᱯᱚᱨᱮ ᱩᱱᱤᱥᱥᱚ ᱪᱩᱭᱟᱛᱛᱳᱨ ᱥᱟᱞ ᱨᱮ ᱪᱷᱟᱵᱽᱵᱤᱥ ᱟᱜᱚᱥᱴ ᱵᱟᱨᱜᱮᱞ ᱛᱩᱨᱩᱭ ᱟᱜᱚᱥᱴ ᱨᱮ ᱟᱹᱞᱤᱧ ᱮᱯᱚᱭᱢᱮᱱᱴ ᱞᱤᱧ ᱧᱟᱢ ᱟᱠᱟᱫᱟ ᱪᱟᱞᱟᱜ ᱠᱟᱱᱟ ᱛᱳᱢᱟᱨ ᱨᱤᱴᱟᱨᱰ ᱯᱟᱨᱥᱮᱱ ᱛᱳ ᱱᱟᱱᱟ ᱨᱚᱠᱚᱢ ᱪᱤᱱᱛᱟ ᱵᱷᱟᱵᱽᱱᱟ ᱱᱟᱱᱟ ᱨᱚᱠᱚᱢ ᱦᱤᱡᱩᱜᱼᱟ ᱜᱤᱫᱽᱨᱟᱹ ᱠᱚ ᱮᱠᱷᱚᱱᱚ ᱪᱟᱹᱠᱨᱤ ᱵᱟᱹᱠᱨᱤ ᱟᱹᱣᱨᱤ ᱠᱚ ᱧᱟᱢᱟ ᱡᱚᱛᱚ ᱫᱚ ᱯᱷᱚᱞᱮ ᱢᱤᱫᱴᱤᱱ ᱪᱤᱱᱛᱟᱹ ᱨᱮᱜᱮ ᱢᱮᱱᱟᱜ ᱟᱱ ᱢᱟᱨᱟᱝ ᱵᱟᱝ ᱢᱟᱨᱟᱝᱤᱡ ᱫᱚ ᱮᱠᱷᱚᱱᱚ ᱵᱮᱠᱟᱨ ᱜᱮ ᱦᱮᱱᱟᱭᱟ ᱛᱚᱵᱮ ᱰᱮᱞᱤ ᱳᱭ ᱦᱤᱥᱟᱹᱵᱽ ᱛᱮ ᱯᱳᱥᱴ ᱳᱯᱷᱤᱥ ᱨᱮ ᱢᱮᱱᱟᱭᱟ ᱥᱤᱴᱤ ᱥᱮᱱᱴᱟᱨ ᱡᱟᱦᱟᱸ ᱜᱮ ᱯᱩᱨᱱᱚᱡᱚᱛᱤ ᱢᱩᱨᱢᱩ ᱧᱩᱛᱩᱢ ᱛᱟᱭ ᱟᱨ ᱦᱩᱰᱤᱧᱤᱡ ᱠᱚᱲᱟ ᱫᱚ ᱵᱤᱥᱱᱩᱯᱩᱨ ᱨᱮ ᱰᱤᱵᱷᱤᱥᱚᱱᱟᱞ ᱢᱮᱱᱮᱡᱟᱨ ᱟᱵᱚᱣᱟᱜ ᱡᱟᱦᱟᱸ ᱱᱚᱜᱼᱚᱭ ᱛᱟᱯᱵᱤᱫᱽᱫᱩᱛ ᱛᱟᱯ ᱧᱟᱢ ᱮᱫᱟᱵᱚᱱ ᱟᱵᱚᱣᱟᱜ ᱡᱟᱦᱟᱸ ᱱᱤᱛᱚᱜ ᱤᱭᱟᱹ ᱵᱚᱱ ᱧᱟᱢᱮᱫ ᱤᱞᱮᱠᱴᱨᱤᱥᱤᱴᱤ ᱚᱱᱟ ᱤᱞᱮᱠᱴᱤᱥᱤᱴᱤ ᱵᱳᱨᱰ ᱨᱮ ᱪᱟᱠᱨᱤᱭᱮᱫᱟᱭ ᱵᱤᱥᱱᱩᱯᱩᱨ ᱨᱮ ᱱᱮᱛᱟᱨ ᱫᱚ ᱢᱮᱱᱟᱭᱟ ᱟᱨ ᱵᱟᱝ ᱵᱟᱝ ᱵᱟᱝ ᱵᱟᱝ ᱵᱟᱝ ᱚᱱᱟ ᱜᱮ ᱢᱟᱨᱟᱝ ᱩᱛᱟᱹᱨ ᱟᱹᱞᱤᱧᱟᱜ ᱵᱟᱫᱷᱟ ᱡᱮ ᱮᱠᱷᱚᱱᱚ ᱯᱚᱨᱡᱚᱱᱛᱚ ᱵᱟᱹᱞᱤᱧ ᱴᱷᱟᱹᱶ ᱫᱟᱲᱮ ᱟᱠᱟᱫᱮᱭᱟ ᱦᱮᱸ ᱚᱲᱟᱜ ᱨᱮᱜᱮ ᱢᱮᱱᱟᱭᱟ ᱦᱮᱸ ᱦᱮᱸ ᱢᱟᱨᱟᱝᱤᱡ ᱨᱮᱱ ᱢᱟᱨᱟᱝ ᱤᱡ ᱨᱮᱱ ᱵᱟᱨᱭᱟ ᱠᱩᱲᱤ ᱜᱤᱫᱽᱨᱟᱹ ᱩᱱᱠᱤᱱ ᱫᱚ ᱟᱞᱮᱭᱟᱜ ᱚᱲᱟᱜ ᱠᱩᱰᱟᱹᱢ ᱥᱩᱨ ᱨᱮᱜᱮ ᱥᱮᱱᱴ ᱡᱮᱵᱤᱭᱮᱥ ᱤᱥᱠᱩᱞ ᱢᱮᱱᱟᱜ ᱟᱱ ᱤᱝᱞᱤᱥ ᱢᱤᱰᱤᱭᱟᱢ ᱚᱱᱟ ᱨᱮ ᱚᱱᱟ ᱨᱮ ᱯᱟᱲᱦᱟᱜ ᱠᱟᱱᱟ ᱠᱤᱱ ᱟᱨ ᱦᱩᱰᱤᱧᱤᱡ ᱫᱚ ᱵᱤᱥᱱᱩᱯᱩᱨᱮ ᱯᱳᱥᱴᱤᱝ ᱦᱮᱱᱟᱭᱟ ᱚᱸᱰᱮ ᱜᱮ ᱯᱟᱲᱦᱟᱜ ᱠᱟᱱᱟ ᱢᱟ ᱦᱮᱸ ᱡᱚᱦᱟᱨ ᱡᱚᱦᱟᱨ ᱡᱚᱦᱟᱨ